ᱜᱮᱞᱵᱟᱨ ᱢᱚᱬᱮ ᱜᱮᱞ ᱯᱩᱱ ᱯᱮ ᱜᱮᱞ ᱮᱭᱟᱭ ᱢᱤᱫ ᱥᱟᱭ ᱤᱨᱟᱹᱞ ᱢᱚᱬᱮ ᱥᱟᱭ ᱯᱩᱱ ᱵᱟᱨ ᱜᱮᱞ ᱥᱟᱭ ᱟᱨᱮ ᱯᱩᱱ ᱜᱮᱞ ᱥᱟᱭ ᱛᱩᱨᱩᱭ ᱟᱨᱮ ᱜᱮᱥᱟᱭ ᱯᱮ